ᱟᱹᱛᱩ ᱟᱨ ᱥᱚᱦᱚᱨ ᱨᱮᱭᱟᱜ ᱢᱟᱡᱷᱠᱷᱟᱱᱮ ᱨᱮ ᱯᱟᱨᱛᱷᱚᱠᱠᱚ ᱫᱚ ᱱᱤᱭᱟᱹ ᱜᱮ ᱢᱮᱱᱟᱜᱼᱟ ᱟᱵᱚ ᱟᱹᱛᱩ ᱨᱮᱱ ᱦᱚᱲ ᱫᱚ ᱟᱹᱭᱩᱵ ᱵᱮᱞᱟ ᱵᱚᱞ ᱵᱚᱱ ᱜᱟᱛᱮᱜᱼᱟ ᱯᱷᱩᱴᱵᱚᱞ ᱜᱟᱛᱮᱜ ᱦᱚᱸ ᱥᱮ ᱡᱟᱦᱟᱱ ᱜᱟᱛᱮᱜ ᱦᱚᱸ ᱟᱹᱭᱩᱵ ᱵᱮᱞᱟ ᱢᱟᱴᱷ ᱵᱚᱱ ᱯᱷᱮᱰᱚᱜᱚᱜᱼᱟ ᱟᱨ ᱥᱚᱦᱚᱨ ᱨᱮᱱ ᱦᱚᱲ ᱫᱚ ᱧᱤᱫᱟᱹ ᱠᱚ ᱜᱟᱛᱮᱜᱼᱟ ᱩᱝᱠᱩ ᱫᱚ ᱧᱤᱫᱟᱹ ᱢᱟᱴᱷ ᱠᱚ ᱯᱷᱮᱰᱚᱜᱼᱟ ᱧᱤᱫᱟᱹ ᱠᱚ ᱜᱟᱛᱮᱜᱼᱟ ᱟᱨ ᱟᱹᱛᱩ ᱨᱮᱱ ᱫᱚ ᱵᱟᱝ ᱫᱤᱱ ᱵᱮᱞᱟ ᱨᱮᱜᱮ ᱫᱤᱱ ᱵᱮᱞᱟ ᱨᱮᱜᱮ ᱠᱚ ᱯᱷᱮᱰᱚᱜᱼᱟ ᱟᱹᱭᱩᱵ ᱛᱚᱨᱟ ᱢᱟᱴᱷ ᱠᱷᱚᱱ ᱠᱚ ᱨᱟᱠᱟᱵᱚᱜᱼᱟ ᱟᱨ ᱰᱤᱯᱷᱟᱨᱮᱱ ᱢᱟᱱᱮ ᱯᱟᱨᱛᱷᱚᱠᱠᱚ ᱫᱚ ᱦᱩᱭᱩᱜᱚᱜ ᱠᱟᱱᱟ ᱱᱤᱭᱟᱹ ᱩᱝᱠᱩ ᱟᱨ ᱟᱵᱚ ᱢᱚᱫᱽᱫᱷᱮ ᱨᱮᱫᱚ ᱩᱝᱠᱩ ᱫᱚ ᱥᱩ ᱠᱚ ᱦᱚᱨᱚᱜᱟ ᱦᱩᱥ ᱠᱚ ᱥᱩ ᱠᱚ ᱫᱤᱭᱮ ᱠᱚ ᱜᱟᱛᱮᱜᱼᱟ ᱟ ᱛᱩ ᱚᱲᱟᱜ ᱨᱮᱱ ᱫᱚ ᱰᱷᱮᱨ ᱫᱚ ᱵᱟᱠᱚ ᱦᱚᱨᱚᱜᱟ ᱟᱹᱛᱩ ᱚᱲᱟᱜ ᱨᱮᱱ ᱫᱚ ᱮᱠᱮᱱ ᱡᱟᱸᱜᱟ ᱛᱮᱜᱮ ᱵᱚᱞ ᱠᱚ ᱜᱟᱛᱮᱜᱼᱟ ᱮᱠᱮᱱ ᱡᱟᱸᱜᱟ ᱠᱚᱛᱮᱜᱮ ᱟᱨ ᱟᱵᱚ ᱟᱹᱛᱩ ᱚᱲᱟᱜ ᱨᱮᱱᱟᱜ ᱜᱟᱛᱮ ᱟᱨ ᱥᱚᱦᱚᱨ ᱨᱮᱭᱟᱜ ᱜᱟᱛᱮ ᱫᱚ ᱟᱞᱟᱫᱟ ᱜᱮᱭᱟ ᱩᱠᱩᱣᱟᱜ ᱜᱟᱛᱮ ᱫᱚ ᱡᱟᱹᱥᱛᱤ ᱫᱚ ᱩᱱᱟᱹᱜ ᱤᱭᱟᱹ ᱫᱚ ᱵᱟᱠᱚ ᱜᱟᱛᱮᱜᱼᱟ ᱟᱨ ᱟ ᱛᱩ ᱨᱮᱱ ᱫᱚ ᱜᱟᱛᱮ ᱫᱚ ᱟᱹᱰᱤ ᱟᱸᱴ ᱠᱚ ᱠᱩᱥᱤᱭᱟᱜᱼᱟ ᱮᱢᱱᱤᱠᱚ ᱜᱟᱛᱮᱜᱼᱟ ᱚᱱᱟᱛᱮ ᱥᱚᱦᱚᱨ ᱟᱨ ᱟᱹᱛᱩ ᱚᱲᱟᱜ ᱨᱮᱭᱟᱜ ᱴᱷᱮᱱ ᱠᱷᱚᱱ ᱫᱚ ᱜᱟᱛᱮᱜ ᱫᱤᱠ ᱫᱤᱭᱮ ᱫᱚ ᱱᱚᱝᱠᱟᱱᱟᱜ ᱟᱭᱢᱟ ᱠᱤᱪᱷᱩ ᱯᱟᱨᱛᱷᱚᱠᱠᱚ ᱢᱮᱱᱟᱜᱼᱟ